ᱦᱟᱠᱩ ᱥᱟᱵᱽ ᱨᱮᱭᱟᱜ ᱠᱤᱪᱷᱩ ᱨᱟᱠᱷᱟ ᱫᱚᱦᱚ ᱡᱤᱱᱤᱥ ᱫᱚ ᱦᱩᱭᱩᱜ ᱠᱟᱱᱟ ᱵᱟᱬᱥᱤ ᱴᱩᱯᱤ ᱜᱷᱩᱱᱤ ᱢᱩᱪᱩ ᱴᱚᱨᱚᱰᱟᱝ ᱪᱟᱯᱟᱫ ᱡᱷᱟᱹᱞᱤ ᱟᱨ ᱱᱟᱦᱟᱜ ᱡᱩᱜᱽ ᱨᱮᱫᱚ ᱞᱟᱦᱟ ᱞᱮᱠᱟ ᱫᱚ ᱦᱟᱠᱩ ᱫᱚ ᱵᱟᱠᱚ ᱥᱟᱵᱽ ᱮᱫ ᱠᱚᱛᱮ ᱱᱚᱣᱟ ᱠᱚ ᱥᱟᱱᱟᱢ ᱡᱤᱱᱤᱥ ᱫᱚ ᱟᱫ ᱪᱟᱵᱟᱜ ᱠᱟᱱ ᱛᱟᱵᱳᱱᱟ ᱦᱟᱹᱞᱤ ᱥᱮᱨᱢᱟ ᱨᱮ ᱵᱟᱭ ᱫᱟᱜ ᱟᱠᱟᱫ ᱛᱮ ᱢᱟᱴᱷ ᱠᱚᱨᱮ ᱦᱚᱸ ᱵᱟᱠᱚ ᱦᱟᱠᱩ ᱟᱠᱟᱱᱟ